ᱟᱪᱪᱷᱟ ᱫᱤᱭᱮ ᱜᱟᱹᱭ ᱠᱚ ᱡᱮᱢᱚᱱᱞᱮ ᱟᱹᱥᱩᱞ ᱠᱚᱣᱟ ᱩᱱᱠᱩ ᱠᱚᱦᱚᱸ ᱡᱮᱢᱚᱱ ᱢᱤᱦᱩᱸ ᱡᱚᱝ ᱟᱱᱟ ᱠᱚ ᱛᱚᱣᱟ ᱠᱚ ᱦᱩᱭᱩᱜᱼᱟ ᱚᱱᱟ ᱠᱚᱦᱚᱸ ᱢᱚᱴᱟᱢᱩᱴᱤ ᱢᱟᱱᱮ ᱥᱩᱨ ᱥᱩᱨ ᱥᱩᱯᱩᱨ ᱠᱚᱨᱮ ᱫᱚᱠᱟᱱ ᱫᱟᱱᱤ ᱠᱚ ᱠᱟᱹᱴᱤᱡ ᱢᱮᱱᱟᱜᱼᱟ ᱚᱱᱟ ᱠᱚᱨᱮ ᱠᱚ ᱞᱮ ᱤᱫᱤᱭᱟ ᱛᱚᱣᱟ ᱠᱚᱛᱮ ᱞᱮ ᱟᱹᱠᱷᱨᱤᱧ ᱠᱚᱣᱟ ᱛᱚᱣᱟ ᱞᱮ ᱟᱠᱷᱨᱤᱧᱟ ᱢᱤᱦᱩᱸ ᱦᱚᱸ ᱞᱟᱹᱴᱩᱭᱮᱱ ᱜᱮ ᱟᱵᱟᱨ ᱛᱟᱭᱚᱢ ᱛᱮᱫᱚ ᱟᱫᱚ ᱟᱵᱟᱨᱮ ᱤᱭᱟᱹ ᱡᱚᱝᱟᱜᱼᱟ ᱞᱟᱹᱴᱩ ᱤᱫᱤᱭᱮᱱ ᱜᱮ ᱢᱤᱦᱩᱸ ᱩᱱᱤ ᱢᱤᱦᱩᱸ ᱞᱮ ᱟᱠᱷᱨᱤᱧᱮᱭᱟ ᱚᱱᱟ ᱦᱚᱸ ᱚᱲᱟᱜ ᱠᱚ ᱦᱚᱭᱛᱳ ᱵᱟᱹᱲᱤᱡ ᱟᱠᱟᱱ ᱛᱟᱞᱮᱭᱟ ᱚᱱᱟ ᱠᱚ ᱥᱟᱨᱟᱥᱟᱨᱤ ᱞᱟᱜᱟᱫ ᱛᱮ ᱚᱱᱟ ᱠᱚᱞᱮ ᱞᱟᱹᱜᱤᱫ ᱯᱚᱭᱥᱟ ᱡᱚᱜᱟᱲ ᱠᱟᱛᱮ ᱚᱲᱟᱜ ᱠᱚᱞᱮ ᱵᱮᱱᱟᱣᱟ ᱵᱮᱱᱟᱣ ᱟᱨ ᱛᱟᱨᱯᱚᱨᱮ ᱡᱮᱢᱚᱱ ᱵᱮᱴᱟ ᱨᱮᱱ ᱵᱮᱴᱟᱧ ᱵᱟᱯᱞᱟ ᱦᱟᱭᱟ ᱛᱚ ᱩᱱᱤ ᱫᱚ ᱢᱟᱱᱮ ᱯᱚᱭᱥᱟ ᱯᱟᱛᱤ ᱵᱟᱝ ᱡᱚᱜᱟᱲ ᱞᱮᱠᱷᱟᱱ ᱛᱚ ᱵᱟᱝ ᱦᱩᱭᱩᱜᱼᱟ ᱩᱱᱤ ᱞᱟᱹᱜᱤᱫ ᱛᱮ ᱚᱱᱟ ᱦᱳᱭᱛᱳ ᱩᱱᱤ ᱢᱤᱫᱴᱮᱱ ᱤᱧ ᱟᱠᱷᱨᱤᱧ ᱠᱮᱫᱮᱭᱟ ᱢᱮᱨᱚᱢ ᱠᱚᱦᱚᱸ ᱚᱱᱠᱟ ᱜᱮ ᱞᱟᱹᱴᱩ ᱞᱟᱹᱴᱩ ᱠᱷᱟᱹᱥᱤ ᱠᱚᱞᱮ ᱫᱚᱦᱚ ᱠᱚᱣᱟ ᱯᱟᱴᱷᱟ ᱠᱚ ᱠᱷᱟᱹᱥᱤ ᱠᱚ ᱩᱱᱠᱩ ᱠᱚᱫᱚ ᱞᱮ ᱟᱨ ᱚᱱᱠᱟ ᱜᱮᱞᱮ ᱟᱠᱷᱨᱤᱧ ᱠᱚᱣᱟ ᱞᱟᱹᱠᱛᱤ ᱞᱟᱜᱟᱜᱼᱟ ᱢᱟᱱᱮ ᱵᱟᱯᱞᱟ ᱨᱮ ᱵᱤᱴᱤᱭᱟᱜ ᱨᱮᱦᱚᱸ ᱟᱨ ᱵᱮᱴᱟᱣᱟᱜ ᱨᱮᱦᱚᱸ ᱟᱫᱚ ᱩᱱ ᱥᱚᱢᱚᱭ ᱞᱟᱹᱠᱛᱤ ᱥᱚᱢᱚᱭ ᱚᱱᱟ ᱫᱞᱮ ᱟᱠᱷᱨᱤᱧ ᱠᱮᱫ ᱠᱚᱣᱟ ᱟᱨ ᱦᱟᱯᱮᱱ ᱫᱤᱱ ᱞᱟᱹᱜᱤᱫ ᱫᱚ ᱮᱸᱜᱟᱭ ᱛᱟᱦᱮᱸᱭᱮᱱᱟ ᱮᱸᱜᱟ ᱜᱮ ᱟᱫᱚ ᱩᱱᱤ ᱜᱮ ᱟᱨᱚᱭ ᱵᱟᱲᱦᱟᱣ ᱤᱫᱤ ᱠᱚᱣᱟ ᱥᱤᱢ ᱦᱚᱸ ᱚᱱᱠᱟ ᱜᱮ ᱵᱷᱤᱲᱤ ᱦᱚᱸ ᱚᱱᱠᱟ ᱜᱮ ᱢᱟᱱᱮ ᱛᱷᱚᱲᱟ ᱫᱚᱞᱮ ᱟᱠᱷᱨᱤᱧ ᱠᱮᱫ ᱠᱚᱜᱮ ᱩᱱᱠᱩ ᱯᱟᱸᱴᱷᱟ ᱠᱚᱫᱚ ᱟᱨ ᱯᱟᱴᱷᱤ ᱫᱚ ᱟᱹᱰᱤᱭᱟᱹ ᱠᱚᱫᱚ ᱮᱸᱜᱟ ᱫᱚᱠᱚ ᱛᱟᱦᱮᱱ ᱜᱮᱭᱟ ᱩᱱᱠᱩ ᱫᱚ ᱦᱟᱯᱮᱱ ᱫᱤᱱ ᱞᱟᱜᱟᱛ ᱢᱟᱱᱮ ᱞᱟᱹᱜᱤᱫ ᱞᱮ ᱫᱚᱦᱚ ᱤᱫᱤ ᱠᱚᱣᱟ ᱚᱱᱠᱟ ᱠᱟᱛᱮ ᱱᱚᱣᱟ ᱜᱷᱚᱨ ᱥᱚᱝᱥᱟᱨ ᱦᱚᱸ ᱞᱮ ᱪᱟᱞᱟᱣ ᱤᱫᱤᱭᱮᱫᱟ ᱩᱱᱠᱩ ᱠᱚ ᱱᱤᱭᱟᱹ ᱛᱮᱜᱮ ᱡᱚᱛᱚ ᱢᱟᱱᱮ ᱥᱤᱢ ᱦᱚᱸ ᱛᱟᱭ ᱜᱮ ᱡᱮᱢᱚᱱ ᱵᱟᱨᱭᱟ ᱜᱟᱱ ᱥᱤᱢᱮᱢ ᱮᱸᱜᱟᱢ ᱫᱚᱦᱚ ᱠᱮᱫ ᱠᱤᱱᱟᱹ ᱦᱚᱯᱚᱱ ᱠᱮᱫ ᱠᱚᱣᱟᱭ ᱦᱚᱯᱚᱱ ᱫᱚᱢ ᱟᱠᱷᱨᱤᱧ ᱠᱮᱫ ᱠᱚᱣᱟ ᱟᱨᱚ ᱟᱨᱚ ᱚᱲᱟᱜ ᱨᱮᱭᱟᱝ ᱞᱟᱹᱠᱛᱤ ᱚᱱᱮᱠ ᱠᱤᱪᱷᱩ ᱢᱮᱱᱟᱜᱼᱟ ᱜᱷᱚᱨ ᱥᱟᱯᱷᱟᱼᱥᱟᱯᱷᱤ ᱟᱨ ᱥᱟᱲᱤᱢ ᱠᱚ ᱵᱟᱹᱲᱤᱡᱚᱜᱼᱟ ᱚᱱᱟ ᱠᱚᱦᱚᱸ ᱥᱟᱨᱟᱼᱥᱟᱨᱤ ᱦᱩᱭᱩᱜᱼᱟ ᱚᱱᱮ ᱚᱱᱠᱟ ᱵᱷᱟᱵ ᱠᱟᱛᱮ ᱱᱚᱝᱠᱟ ᱞᱮ ᱫᱚᱦᱚ ᱠᱚᱣᱟ ᱱᱚᱣᱟ ᱜᱮ ᱡᱚᱛᱚ ᱠᱤᱪᱷᱩ ᱢᱟᱱᱮ ᱩᱱᱠᱩ ᱜᱮ ᱵᱤᱨᱟᱴ ᱢᱟᱛᱷᱟ ᱥᱤᱛᱟᱹᱱ ᱨᱮᱭᱟᱜ ᱥᱚᱢᱯᱚᱫ ᱛᱟᱞᱮ ᱫᱚ ᱩᱱᱠᱩ ᱫᱚ ᱡᱚᱠᱷᱚᱱ ᱛᱚᱠᱷᱚᱱ ᱞᱮ ᱟᱠᱷᱨᱤᱧ ᱫᱟᱲᱭᱟᱠᱚᱣᱟ ᱯᱟᱹᱭᱠᱟᱹᱨ ᱠᱚᱴᱷᱮᱱ ᱦᱟᱴ ᱫᱚ ᱥᱟᱺᱜᱤᱧ ᱜᱮᱛᱟᱞᱮᱭᱟ ᱵᱟᱝᱞᱮ ᱤᱫᱤ ᱫᱟᱲᱮᱭᱟᱠᱚᱣᱟ ᱯᱟᱹᱭᱠᱟᱹᱨ ᱠᱚᱴᱷᱮᱱ ᱜᱮ ᱟᱠᱷᱨᱤᱧ ᱠᱟᱛᱮ ᱚᱱᱟ ᱠᱚ ᱚᱲᱟᱜ ᱥᱚᱝᱥᱟᱨ ᱫᱚᱞᱮ ᱪᱟᱞᱟᱣ ᱤᱫᱤᱭᱮᱫᱟ